ᱦᱮᱸ ᱥᱚᱯᱤᱝ ᱫᱚ ᱵᱟᱝ ᱪᱟᱞᱟᱣ ᱵᱟᱲᱟ ᱦᱩᱭ ᱠᱟᱱᱟ ᱠᱤᱱᱛᱩ ᱢᱮᱱᱠᱷᱟᱱ ᱪᱟᱞᱟᱣ ᱫᱚ ᱪᱟᱞᱟᱣ ᱦᱩᱭ ᱠᱟᱱᱟ ᱟᱞᱮ ᱟᱛᱳ ᱱᱚᱣᱟ ᱜᱟᱹᱰᱭᱟᱹ ᱠᱚᱨᱮ ᱜᱮ ᱵᱟᱸᱫᱽ ᱠᱚᱨᱮᱜ ᱜᱮᱥᱮ ᱯᱩᱠᱷᱨᱤ ᱠᱚᱨᱮ ᱜᱮ ᱱᱤᱭᱟᱹ ᱠᱚᱨᱮ ᱜᱮ ᱟᱨ ᱱᱤᱭᱟᱹ ᱠᱚᱨᱮ ᱜᱮ ᱪᱟᱞᱟᱣ ᱵᱟᱲᱟ ᱦᱩᱭ ᱠᱟᱱ ᱜᱮᱭᱟ ᱦᱮᱸ ᱱᱤᱭᱟᱹ ᱠᱚᱜᱮ ᱟᱹᱰᱤ ᱢᱚᱡᱽᱜᱮ ᱟᱹᱭᱠᱟᱹᱣ ᱠᱟᱱᱟ ᱟᱹᱰᱤ ᱟᱹᱰᱤ ᱵᱷᱟᱹᱜᱮ ᱜᱮᱧ ᱵᱩᱡᱷᱟᱹᱣ ᱠᱟᱫᱟ ᱥᱮ ᱦᱮᱸ ᱢᱮᱱᱠᱷᱟᱱ ᱢᱮᱱᱠᱷᱟᱱ ᱟᱹᱰᱤ ᱟᱹᱰᱤ ᱢᱚᱡᱽ ᱜᱮᱧ ᱟᱹᱭᱠᱟᱹᱣ ᱠᱟᱫᱟ ᱞᱮᱠᱤᱱ ᱢᱮᱱᱠᱷᱟᱱ ᱱᱚᱣᱟ ᱫᱚ ᱱᱚᱣᱟ ᱫᱚ ᱢᱟᱱᱮ ᱢᱮᱱᱠᱷᱟᱱ ᱦᱮᱸ ᱟᱞᱮ ᱫᱚ ᱱᱟᱹᱭ ᱱᱟᱞᱟ ᱠᱚᱫᱚ ᱵᱟᱹᱱᱩᱜ ᱛᱟᱞᱮᱭᱟ ᱛᱚ ᱢᱟᱱᱮ ᱱᱟᱹᱭ ᱠᱚᱫᱚ ᱵᱟᱹᱱᱩᱜᱼᱟ ᱱᱟᱹᱣᱠᱟᱹ ᱠᱚᱦᱚᱸ ᱵᱟᱹᱱᱩᱜᱼᱟ ᱡᱮ ᱪᱤᱠᱟᱹ ᱛᱮᱢ ᱥᱮᱬᱟᱭᱟ ᱢᱮᱱᱠᱷᱟᱱ ᱟᱞᱮ ᱫᱚ ᱚᱱᱟ ᱞᱟᱭᱨᱟ ᱯᱩᱸᱜᱤ ᱨᱮᱱᱟᱜ ᱤᱭᱟᱹ ᱠᱚᱛᱮᱜᱮ ᱥᱟᱠᱟᱢ ᱨᱮᱱᱟᱜ ᱟᱨᱠᱤ ᱚᱱᱟ ᱠᱚᱛᱮᱜᱮ ᱟᱞᱮ ᱫᱚᱞᱮ ᱥᱮᱬᱟ ᱠᱟᱫᱟ ᱤᱧᱨᱮᱱ ᱜᱟᱛᱮ ᱠᱚ ᱥᱟᱶ ᱤᱧ ᱨᱮᱱ ᱵᱚᱭᱦᱟ ᱥᱟᱞᱟᱜ ᱟᱨᱠᱤ ᱢᱟᱱᱮ ᱜᱟᱛᱮ ᱠᱚ ᱥᱟᱝ ᱡᱷᱚᱛᱚ ᱦᱚᱲ ᱢᱤᱫ ᱥᱟᱝ ᱛᱮᱜᱮ ᱪᱟᱞᱟᱣ ᱵᱟᱲᱟ ᱠᱟᱱ ᱜᱮᱭᱟᱞᱮ ᱦᱮᱸ ᱱᱤᱭᱟᱹᱜᱮᱧ ᱞᱟᱹᱭᱟ ᱡᱮ ᱟᱹᱰᱤ ᱢᱚᱡᱽ ᱟᱹᱭᱠᱟᱹᱣ ᱠᱟᱱᱟ ᱟᱨ ᱱᱚᱝᱠᱟᱱᱟᱜ ᱢᱟᱱᱮ ᱟᱞᱮ ᱫᱚ ᱱᱟᱹᱭ ᱱᱟᱞᱟ ᱠᱚᱦᱚᱸ ᱛᱚ ᱵᱟᱹᱱᱩᱜ ᱛᱟᱞᱮᱭᱟ ᱜᱟᱹᱰᱭᱟᱹ ᱠᱚᱜᱮ ᱢᱮᱱᱟᱜᱼᱟ ᱚᱱᱟ ᱨᱮᱜᱮ ᱚᱱᱟ ᱨᱮᱜᱮ ᱥᱮᱬᱟ ᱦᱩᱭ ᱠᱟᱱᱟ ᱦᱮᱸ ᱟᱨ ᱟᱨ ᱪᱮᱫ ᱤᱧ ᱞᱟᱹᱭᱟ ᱱᱤᱝᱠᱟᱹᱜᱮ ᱱᱚᱣᱟ ᱟᱹᱰᱤ ᱢᱚᱡᱽ ᱜᱮ ᱟᱹᱭᱠᱟᱹᱣ ᱠᱟᱱᱟ ᱟᱨ ᱟᱹᱰᱤ ᱵᱷᱟᱜᱮ ᱜᱮ ᱵᱩᱡᱷᱟᱹᱣ ᱠᱟᱱᱟ ᱱᱤᱭᱟᱹᱜᱮᱧ ᱞᱟᱹᱭᱟ